ᱦᱮᱸ ᱚᱱᱟ ᱦᱮᱸ ᱱᱮᱛᱟᱨ ᱥᱚᱢᱚᱭ ᱠᱚᱛᱮ ᱫᱚ ᱟᱭᱢᱟᱜᱮ ᱯᱷᱟᱨᱟᱠ ᱯᱟᱲᱟᱣ ᱠᱟᱱᱟ ᱡᱮ ᱞᱟᱦᱟᱛᱮ ᱟᱵᱚ ᱨᱮᱱ ᱦᱟᱯᱲᱟᱢ ᱠᱚ ᱪᱮᱫᱞᱮᱠᱟ ᱠᱚ ᱪᱟᱥ ᱟᱵᱟᱫᱮᱫ ᱛᱟᱦᱮᱱᱟ ᱛᱚ ᱛᱚᱠᱷᱚᱱ ᱥᱚᱢᱚᱭ ᱨᱮᱫᱚ ᱪᱮᱫ ᱢᱟᱱᱮ ᱮᱠᱫᱚᱢ ᱢᱟᱱᱮ ᱜᱩᱨᱤᱡ ᱦᱟᱥᱟ ᱮᱠᱫᱚᱢ ᱱᱮᱪᱟᱨᱮᱹᱞ ᱵᱷᱟᱵ ᱛᱮᱠᱚ ᱪᱟᱥᱮᱫ ᱛᱟᱦᱮᱱᱟ ᱟᱨᱠᱤ ᱠᱳᱱᱳ ᱵᱤᱥ ᱨᱟᱱ ᱥᱟᱨ ᱠᱚ ᱪᱟᱯᱟᱱ ᱠᱚ ᱪᱮᱫ ᱵᱟᱠᱚ ᱤᱭᱟᱹ ᱞᱟᱜᱟᱣᱮᱫ ᱛᱟᱦᱮᱱᱟ ᱛᱚ ᱛᱚᱷᱚᱠᱱ ᱚᱱᱟᱛᱮ ᱞᱟᱦᱟᱛᱮᱱ ᱟᱵᱚᱨᱮᱱ ᱦᱟᱯᱲᱟᱢ ᱠᱚ ᱥᱮ ᱟᱵᱚ ᱨᱮᱱ ᱫᱟᱹᱫᱩ ᱛᱟᱠᱚ ᱥᱮ ᱜᱚᱜᱚ ᱛᱟᱠᱚ ᱦᱚᱸ ᱢᱟᱱᱮ ᱟᱭᱢᱟ ᱫᱤᱱ ᱠᱚ ᱠᱮᱴᱮᱡ ᱜᱮ ᱢᱚᱡᱽ ᱜᱮᱠᱚ ᱛᱟᱦᱮᱱ ᱠᱟᱱ ᱛᱟᱦᱮᱸᱱᱟ ᱨᱳᱜᱽ ᱠᱚᱦᱚᱸ ᱥᱮᱨᱚᱠᱚᱢ ᱵᱟᱝ ᱦᱩᱭᱟᱠᱚ ᱠᱟᱱ ᱛᱟᱦᱮᱱᱟ ᱟᱨ ᱱᱮᱛᱟᱨ ᱥᱚᱢᱚᱭ ᱠᱚᱛᱮ ᱫᱚ ᱢᱟᱱᱮ ᱟᱭᱢᱟ ᱜᱮ ᱪᱟᱥᱼᱟᱵᱟᱫ ᱢᱟᱱᱮ ᱡᱚᱛᱚ ᱜᱮ ᱯᱚᱨᱤᱵᱚᱨᱛᱚᱱ ᱠᱟᱱᱟ ᱥᱮ ᱵᱟᱡᱟᱨ ᱥᱟᱠᱼᱥᱚᱵᱡᱤ ᱡᱷᱚᱛᱚ ᱜᱮ ᱤᱭᱟᱹ ᱢᱟᱱᱮ ᱟᱭᱢᱟ ᱨᱚᱠᱚᱢ ᱯᱚᱨᱤᱵᱚᱨᱛᱚᱱ ᱦᱮᱡ ᱟᱠᱟᱱᱟ ᱟᱨ ᱱᱮᱛᱟᱨ ᱥᱮᱭᱨᱚᱠᱚᱢ ᱢᱟᱱᱮ ᱱᱮᱛᱟᱨ ᱡᱟ ᱡᱮ ᱵᱷᱟᱵ ᱛᱮ ᱥᱟᱠᱼᱥᱚᱵᱡᱤ ᱪᱟᱥᱤᱼᱵᱟᱥᱤ ᱠᱚᱦᱚᱸ ᱠᱚ ᱤᱭᱟᱹ ᱭᱮᱫᱟᱠᱚ ᱪᱟᱥᱮᱫᱟ ᱠᱚ ᱡᱮ ᱩᱱᱠᱩ ᱫᱚᱠᱚ ᱪᱤᱱᱛᱟᱹᱭᱮᱫᱟ ᱡᱮ ᱵᱷᱟᱜᱮ ᱯᱷᱚᱥᱚᱞ ᱢᱟᱱᱮ ᱚᱱᱠᱟᱜᱮ ᱪᱟᱯᱟᱱ ᱠᱚ ᱥᱟᱨ ᱠᱚᱠᱚ ᱮᱢᱟᱜ ᱠᱟᱱᱟ ᱤᱭᱟᱹ ᱵᱷᱟᱜᱮ ᱯᱷᱚᱥᱚᱞ ᱦᱩᱭᱩᱜᱼᱟ ᱞᱟᱹᱴᱩ ᱦᱩᱭᱩᱜᱼᱟ ᱵᱮᱥ ᱢᱟᱱᱮ ᱟᱠᱚᱣᱟᱜ ᱜᱮᱠᱚ ᱪᱤᱱᱛᱟᱹᱭᱫᱟ ᱪᱮᱫ ᱞᱮᱠᱟᱛᱮ ᱵᱮᱵᱥᱟ ᱠᱚ ᱤᱭᱟᱹᱭᱟ ᱛᱚ ᱚᱱᱟ ᱡᱮ ᱨᱟᱱ ᱠᱚ ᱥᱟᱨ ᱠᱚ ᱮᱢ ᱠᱟᱛᱮ ᱚᱱᱟ ᱥᱚᱵᱡᱤ ᱠᱚᱠᱚ ᱢᱟᱱᱮ ᱦᱟᱭᱵᱨᱤᱰ ᱫᱟᱠᱚ ᱵᱷᱟᱜᱮ ᱫᱟᱢ ᱛᱮᱠᱚ ᱟᱠᱷᱨᱤᱧᱟ ᱚᱝᱠᱟ ᱵᱷᱟᱵᱛᱮ ᱠᱤᱱᱛᱩ ᱱᱤᱡᱮᱨ ᱟᱠᱚ ᱦᱚᱸᱠᱚ ᱠᱷᱩᱛᱤᱜ ᱠᱟᱱᱟ ᱟᱨ ᱮᱴᱟᱜ ᱦᱚᱲ ᱦᱚᱸᱠᱚ ᱠᱷᱩᱛᱤᱭᱮᱫ ᱢᱟᱱᱮ ᱜᱚᱴᱟ ᱜᱮᱠᱚ ᱫᱤᱥᱚᱢ ᱜᱮᱠᱚ ᱠᱷᱩᱛᱤᱭᱫ ᱡᱮᱦᱮᱛᱩ ᱚᱝᱠᱟ ᱵᱷᱟᱵᱛᱮ ᱟᱵᱚᱣᱟᱜ ᱡᱚᱢᱼᱧᱩ ᱠᱚᱦᱚᱸ ᱯᱚᱨᱤᱵᱚᱨᱛᱚᱱ ᱦᱤᱡᱩᱜ ᱠᱟᱱᱟ ᱚᱝᱠᱟ ᱵᱷᱟᱵ ᱛᱮ ᱟᱵᱚ ᱦᱚᱸ ᱟᱵᱚᱣᱟᱜ ᱦᱚᱲᱢᱚ ᱨᱮ ᱵᱤᱵᱷᱤᱱᱱᱚ ᱨᱚᱠᱚᱢ ᱨᱳᱜᱽ ᱠᱚᱵᱚᱱ ᱚᱥᱩᱵᱤ ᱨᱳᱜᱽ ᱠᱚ ᱦᱩᱭᱟᱵᱚᱱ ᱠᱟᱱᱟ ᱠᱟᱹᱴᱤᱡ ᱠᱷᱚᱡ ᱮᱠᱫᱚᱢ ᱞᱟᱹᱴᱩ ᱦᱚᱲ ᱡᱚᱛᱚ ᱦᱚᱲ ᱜᱮ ᱟᱨ ᱚᱱᱠᱟ ᱛᱮᱜᱮ ᱢᱟᱱᱮ ᱟᱹᱰᱤ ᱠᱚᱢ ᱵᱚᱭᱚᱥ ᱨᱮᱜᱮ ᱰᱟᱸᱰᱟ ᱦᱟᱹᱥᱩ ᱦᱚᱲᱢᱚ ᱨᱮᱱᱟᱜ ᱮᱢᱟᱱ ᱛᱮᱱᱟᱜ ᱨᱳᱜᱽ ᱠᱚ ᱦᱩᱭᱩᱜ ᱠᱟᱱᱟ ᱥᱮ ᱟᱫᱚ ᱱᱚᱜᱼ ᱱᱚᱝᱠᱟᱱ ᱢᱟᱱᱮ ᱯᱚᱨᱤᱵᱚᱨᱛᱚᱱ ᱡᱚᱱᱱᱮ ᱜᱮ ᱟᱵᱚ ᱦᱚᱸ ᱵᱤᱵᱷᱤᱱᱱᱚ ᱨᱚᱠᱚᱢ ᱛᱮᱵᱚᱱ ᱚᱥᱩᱵᱤᱫᱟᱜ ᱠᱟᱱᱟ ᱥᱮ ᱱᱟᱱᱟ ᱨᱚᱠᱚᱢ ᱨᱳᱜᱽ ᱠᱚ ᱦᱩᱭᱟᱵᱚᱱ ᱠᱟᱱᱟ ᱚᱱᱟ ᱠᱚᱜᱮ